ᱯᱨᱚᱛᱷᱚᱢ ᱨᱤᱧ ᱢᱚᱱᱮᱭᱟ ᱡᱮ ᱥᱚᱨᱤᱨ ᱥᱟᱥᱛᱷᱚ ᱫᱚ ᱟᱹᱰᱤ ᱡᱚᱨᱩᱨᱤ ᱜᱮᱭᱟ ᱠᱟᱨᱚᱱ ᱥᱚᱨᱤᱨ ᱴᱷᱤᱠᱼᱴᱷᱟᱠ ᱵᱟᱝ ᱛᱟᱦᱮᱸ ᱞᱮᱱ ᱠᱷᱟᱡ ᱪᱮᱡ ᱠᱟᱹᱢᱤ ᱜᱮ ᱡᱮᱢᱚᱱ ᱵᱟᱝ ᱵᱟᱹᱭᱥᱟᱹᱜᱼᱟ ᱪᱮᱫ ᱠᱟᱹᱢᱤ ᱜᱮ ᱠᱚᱨᱟᱣ ᱵᱟᱝ ᱥᱟᱱᱟᱣᱟ ᱡᱟᱦᱟᱸᱞᱮᱠᱟᱱ ᱠᱟᱹᱢᱤ ᱜᱮ ᱛᱚ ᱯᱨᱚᱛᱷᱚᱢ ᱨᱮᱜᱮ ᱥᱚᱨᱤᱨ ᱥᱟᱥᱛᱷᱚ ᱟᱹᱰᱤ ᱜᱮ ᱢᱟᱱᱮ ᱡᱚᱨᱩᱨᱤ ᱠᱟᱱᱟ ᱛᱚ ᱦᱚᱲᱢᱚ ᱴᱷᱤᱠ ᱫᱚᱦᱚ ᱞᱟᱹᱜᱤᱫ ᱫᱚ ᱟᱭᱢᱟ ᱨᱚᱠᱚᱢ ᱱᱤᱭᱚᱢ ᱢᱟᱱᱟᱣ ᱡᱚᱨᱩᱨᱤ ᱠᱟᱱᱟ ᱠᱚᱨᱟᱣ ᱢᱟᱱᱮ ᱟᱭᱢᱟ ᱨᱚᱠᱚᱢ ᱡᱚᱢ ᱛᱮᱦᱚᱸ ᱴᱷᱤᱠ ᱫᱟᱲᱮᱭᱟᱜ ᱟᱢ ᱛᱟᱨᱯᱚᱨᱮ ᱟᱭᱢᱟ ᱨᱚᱠᱚᱢ ᱢᱟᱱᱮ ᱵᱮᱭᱟᱢ ᱟᱭᱢᱟ ᱨᱚᱠᱚᱢ ᱵᱮᱭᱟᱢ ᱦᱮᱱᱟᱜᱼᱟ ᱢᱟᱱᱮ ᱥᱚᱨᱤᱨ ᱛᱷᱮᱠᱮ ᱛᱤ ᱡᱟᱸᱜᱟ ᱠᱚᱛᱮ ᱟᱭᱢᱟ ᱨᱚᱠᱚᱢ ᱵᱮᱭᱟᱢ ᱦᱮᱱᱟᱜᱼᱟ ᱵᱮᱭᱟᱢ ᱛᱮᱦᱚᱸ ᱥᱚᱨᱤᱨᱮᱢ ᱴᱷᱤᱠ ᱫᱟᱲᱮᱭᱟᱜᱼᱟ ᱮᱨᱯᱚᱨ ᱤᱧ ᱡᱟᱦᱟᱸᱴᱟᱜ ᱢᱚᱱᱮᱭᱟ ᱡᱮ ᱥᱚᱨᱤᱨ ᱴᱷᱤᱠ ᱫᱚᱦᱚ ᱫᱟᱲᱮᱭᱟᱜ ᱟᱹᱧ ᱢᱟᱱᱮ ᱡᱚᱢ ᱛᱚ ᱡᱚᱢ ᱴᱷᱤᱠ ᱫᱚᱦᱚ ᱜᱮ ᱦᱩᱭᱩᱜᱼᱟ ᱚᱱᱟ ᱡᱚᱢ ᱜᱮ ᱴᱷᱤᱠ ᱴᱟᱭᱤᱢ ᱨᱮ ᱡᱩᱫᱤᱢ ᱡᱚᱢ ᱞᱮᱠᱷᱟᱡ ᱛᱟᱨᱥᱚᱝᱜᱮ ᱡᱩᱫᱤ ᱴᱷᱤᱠ ᱴᱟᱭᱤᱢ ᱨᱮ ᱡᱟᱹᱯᱤᱫ ᱡᱚᱢ ᱛᱟᱨᱯᱚᱨ ᱥᱚᱵ ᱡᱟᱹᱯᱤᱫ ᱡᱚᱢ ᱡᱮ ᱨᱚᱠᱚᱢᱮᱢ ᱯᱚᱨᱤᱥᱨᱚᱢ ᱫᱟ ᱥᱮᱨᱚᱠᱚᱢ ᱡᱮ ᱨᱚᱠᱚᱢ ᱠᱟᱹᱢᱤᱭ ᱫᱟ ᱥᱮᱭᱨᱚᱠᱚᱢ ᱡᱩᱫᱤ ᱡᱚᱢᱮᱫ ᱠᱷᱟᱱ ᱫᱚ ᱥᱚᱨᱤᱨ ᱫᱚ ᱟᱹᱰᱤ ᱢᱚᱸᱡ ᱜᱮ ᱛᱟᱦᱮᱸᱱᱟ ᱛᱟᱨ ᱥᱚᱝᱜᱮ ᱠᱤᱪᱷᱩᱼᱠᱤᱪᱷᱩ ᱢᱟᱱᱮ ᱰᱟᱠᱛᱟᱨ ᱨᱮᱱᱟᱜ ᱯᱚᱨᱟᱢᱚᱨᱥᱚ ᱦᱚᱸ ᱫᱚᱦᱚ ᱫᱟᱲᱮᱭᱟᱜᱼᱟ ᱥᱮ ᱨᱚᱠᱚᱢ ᱦᱚᱸ ᱥᱚᱨᱤᱨ ᱥᱟᱥᱛᱷᱚ ᱮᱵᱟᱨ ᱡᱟᱦᱟᱸᱴᱟᱜ ᱫᱤᱭᱮ ᱰᱟᱠᱛᱟᱨ ᱪᱷᱟᱲᱟ ᱟᱭᱢᱟ ᱨᱚᱠᱚᱢ ᱯᱚᱫᱽᱫᱷᱚᱛᱤ ᱦᱚᱸᱛᱚᱢ ᱠᱚᱨᱟᱣ ᱫᱟᱲᱮᱭᱟᱜᱼᱟ ᱡᱮᱢᱚᱱ ᱡᱮᱢᱚᱱ ᱵᱮᱭᱟᱢ ᱛᱟᱨᱯᱚᱨ ᱥᱟᱭᱠᱮᱞᱤᱝ ᱠᱟᱛᱮ ᱛᱟᱨᱯᱚᱨ ᱢᱟᱱᱮ ᱡᱚᱢ ᱴᱷᱤᱠ ᱥᱚᱢᱚᱭ ᱨᱮ ᱡᱚᱢ ᱠᱟᱛᱮ ᱴᱷᱤᱠ ᱥᱚᱢᱚᱭ ᱨᱮ ᱥᱚᱢᱚᱭ ᱨᱮ ᱡᱟᱹᱯᱤᱫ ᱠᱟᱛᱮ ᱮᱨᱯᱚᱨ ᱚᱱᱟ ᱫᱤᱭᱮ ᱦᱚᱸᱢ ᱠᱚᱨᱟᱣ ᱫᱟᱲᱮᱭᱟᱜᱼᱟ ᱚᱱᱟ ᱠᱚ ᱴᱷᱤᱠ ᱛᱟᱭᱚᱢ ᱢᱟᱱᱮ ᱤᱭᱟᱹ ᱞᱮᱠᱷᱟᱡ ᱛᱮᱢ ᱧᱮᱞ ᱤᱫᱤ ᱞᱮᱠᱷᱟᱡ ᱛᱚ ᱚᱱᱟ ᱥᱚᱨᱤᱨ ᱱᱤᱡᱮ ᱜᱮ ᱟᱹᱰᱤ ᱢᱚᱸᱡ ᱴᱷᱤᱠ ᱛᱟᱦᱮᱸᱱ ᱛᱟᱢᱟ ᱟᱨ ᱡᱮᱴᱟ ᱢᱟᱱᱮ ᱟᱢ ᱚᱱᱟ ᱦᱩᱸᱧ ᱧᱮᱞ ᱠᱟᱫᱟ ᱡᱮ ᱤᱧ ᱡᱮᱴᱟ ᱥᱚᱵ ᱛᱷᱮᱠᱮᱧ ᱢᱚᱱᱮᱭᱟ ᱡᱮ ᱢᱟᱱᱮ ᱥᱚᱨᱤᱨ ᱴᱷᱤᱠ ᱞᱟᱹᱜᱤᱫ ᱡᱮᱛᱮ ᱠᱷᱮᱛᱨᱮ ᱜᱮ ᱢᱟᱱᱮ ᱡᱚᱢ ᱠᱚᱛᱮ ᱤᱭᱟᱹ ᱨᱮᱦᱚᱸ ᱡᱮᱴᱟ ᱥᱚᱵ ᱛᱷᱮᱠᱮ ᱡᱚᱨᱩᱨᱤ ᱚᱱᱟ ᱦᱚᱪᱪᱷᱮ ᱵᱮᱭᱟᱢ ᱵᱮᱭᱟᱢ ᱡᱩᱫᱤ ᱥᱮᱛᱟᱜ ᱵᱮᱞᱟ ᱯᱨᱚᱛᱤ ᱫᱤᱱᱮᱢ ᱠᱚᱨᱟᱣ ᱞᱮᱠᱷᱟᱡ ᱛᱟᱞᱦᱮ ᱛᱟᱨ ᱥᱟᱛᱷᱮ ᱡᱚᱢ ᱫᱩᱫᱤ ᱴᱷᱤᱠ ᱴᱷᱟᱠᱮᱢ ᱠᱚᱨᱟᱣ ᱞᱮᱠᱷᱟᱱ ᱛᱟᱞᱦᱮ ᱥᱚᱨᱤᱨ ᱥᱟᱥᱛᱷᱚ ᱮᱠᱫᱚᱢ ᱴᱷᱤᱠᱼᱴᱷᱟᱠ ᱛᱟᱦᱮᱸᱱᱟ